ᱡᱤᱭᱟᱹᱞᱤ ᱫᱚ ᱢᱟᱹᱱᱢᱤ ᱡᱟᱱᱟᱢ ᱨᱮ ᱟᱹᱰᱤ ᱞᱟᱹᱠᱛᱤᱭᱟᱱ ᱠᱟᱱᱟ ᱡᱮᱦᱮᱛᱩ ᱡᱟᱦᱟᱸ ᱯᱚᱨᱤᱥᱨᱚᱢ ᱠᱚᱢ ᱯᱚᱨᱤᱥᱨᱚᱢᱛᱮ ᱡᱟᱦᱟᱸ ᱚᱲᱟᱜ ᱫᱩᱣᱟᱹᱨ ᱡᱤᱭᱟᱹᱞᱤ ᱥᱤᱢ ᱥᱩᱠᱨᱤ ᱵᱷᱤᱰᱤ ᱢᱮᱨᱚᱢ ᱰᱟᱹᱝᱨᱤ ᱟᱨᱚ ᱮᱢᱟᱱ ᱡᱟᱦᱟᱸ ᱛᱤᱱᱟᱹᱜ ᱡᱤᱵᱽ ᱡᱤᱭᱟᱹᱞᱤ ᱵᱚᱱ ᱵᱮᱵᱚᱦᱟᱨ ᱫᱟᱲᱮ ᱟᱠᱚᱣᱟ ᱥᱮᱵᱚᱱ ᱥᱩᱥᱟᱹᱨ ᱫᱟᱲᱮ ᱟᱠᱚᱣᱟ ᱛᱟᱦᱚᱞᱮ ᱠᱷᱟᱱ ᱟᱵᱚ ᱨᱩᱡᱤ ᱨᱳᱡᱽᱜᱟᱨ ᱵᱟᱹᱲᱛᱤᱜᱼᱟ ᱚᱲᱟᱜᱨᱮ ᱛᱟᱦᱮᱸᱛᱮ ᱠᱚᱢ ᱯᱚᱨᱤᱥᱨᱚᱢᱛᱮ ᱟᱫᱚ ᱚᱱᱟ ᱯᱚᱨᱤᱥᱨᱚᱢᱛᱮ ᱠᱚᱢ ᱨᱳᱡᱽᱜᱟᱨᱤ ᱵᱟᱹᱲᱛᱤ ᱛᱟᱵᱚᱱᱟ ᱨᱳᱡᱽᱜᱟᱨᱤ ᱵᱟᱹᱲᱛᱤ ᱞᱮᱠᱷᱟᱱ ᱟᱵᱚᱣᱟᱜ ᱩᱛᱥᱟᱦᱚ ᱥᱮ ᱟᱵᱚᱣᱟᱜ ᱨᱟᱹᱥᱠᱟᱹ ᱨᱚᱢᱚᱸᱡᱽ ᱟᱨᱚ ᱵᱟᱹᱲᱛᱤᱼᱟ ᱡᱮ ᱟᱨᱚ ᱠᱟᱹᱴᱤᱡ ᱠᱚᱢ ᱠᱚᱢᱛᱮ ᱵᱟᱨᱭᱟ ᱠᱷᱚᱡ ᱯᱮᱭᱟ ᱯᱮᱭᱟ ᱠᱷᱚᱡ ᱯᱩᱱᱭᱟ ᱱᱚᱝᱠᱟ ᱢᱤᱫᱴᱟᱝ ᱞᱟᱹᱴᱩ ᱢᱤᱫᱴᱟᱝ ᱠᱟᱹᱢᱤ ᱵᱟ ᱡᱳᱜᱟᱣ ᱠᱟᱹᱢᱤ ᱡᱚᱛᱚᱱ ᱡᱳᱜᱟᱣ ᱠᱟᱹᱢᱤ ᱨᱮᱵᱚᱱ ᱞᱟᱹᱜᱩ ᱫᱟᱲᱮᱼᱟ ᱞᱟᱜᱟᱣ ᱫᱟᱲᱮᱜᱼᱟ ᱚᱱᱟᱛᱮ ᱱᱚᱣᱟ ᱠᱚᱛᱮ ᱟᱵᱚ ᱩᱛᱱᱟᱹᱣ ᱰᱟᱦᱟᱨ ᱵᱚᱱ ᱥᱮᱱ ᱫᱟᱲᱮᱭᱟᱜᱼᱟ ᱱᱚᱣᱟ ᱞᱮᱠᱟᱛᱮ ᱟᱵᱚᱣᱟᱜ ᱡᱤᱭᱚᱱ ᱠᱷᱟᱸᱰᱟᱣᱨᱮ ᱚᱥᱩᱵᱤᱫᱷᱟ ᱵᱟᱝ ᱦᱩᱭ ᱫᱟᱲᱣᱭᱟᱜᱼᱟ ᱚᱱᱟ ᱞᱮᱠᱟᱛᱮ ᱟᱹᱰᱤ ᱡᱟᱹᱨᱩᱲᱟᱱ ᱠᱟᱱᱟ ᱟᱹᱰᱤ ᱡᱟᱹᱨᱩᱲᱟᱱ ᱠᱟᱱᱟ ᱚᱱᱟ ᱞᱮᱠᱟᱛᱮ ᱟᱵᱚ ᱜᱟᱶᱛᱟᱠᱚ ᱡᱟᱦᱟᱸᱫᱚ ᱡᱤᱞ ᱡᱚᱢ ᱥᱮ ᱯᱟᱛᱟ ᱵᱟᱦᱟ ᱥᱚᱦᱚᱨᱟᱭ ᱡᱚᱛᱚᱨᱮ ᱯᱟᱛᱟ ᱯᱚᱨᱚᱵᱽ ᱨᱮᱵᱚᱱ ᱵᱮᱵᱚᱦᱟᱨ ᱫᱟᱲᱮᱭᱟᱜᱼᱟ ᱟᱨ ᱮᱴᱟᱜ ᱡᱟᱱᱣᱟᱨᱠᱚ ᱡᱟᱦᱟᱸᱭ ᱞᱮᱠᱟᱜᱮ ᱵᱮᱵᱚᱦᱟᱨᱚᱜᱼᱟ ᱮᱴᱟᱜᱠᱚ ᱞᱮᱠᱟ ᱡᱟᱦᱟᱸ ᱛᱤᱱᱟᱹᱜ ᱨᱳᱡᱽᱜᱟᱨᱤ ᱫᱟᱲᱮᱜ ᱚᱱᱛᱮ ᱱᱚᱛᱮ ᱪᱟᱹᱠᱨᱤ ᱵᱟᱹᱠᱨᱤᱫᱚ ᱚᱱᱛᱮ ᱱᱚᱛᱮ ᱠᱤᱱᱛᱩ ᱟᱵᱚ ᱫᱩᱲᱩᱵ ᱠᱟᱛᱮᱜᱮ ᱚᱲᱟᱜ ᱠᱷᱚᱱᱟᱜ ᱚᱱᱟᱵᱚ ᱨᱳᱡᱽᱜᱟᱨ ᱫᱟᱲᱮᱭᱟᱜᱼᱟ ᱟᱫᱚ ᱱᱚᱣᱟᱠᱚ ᱨᱳᱡᱽᱜᱟᱨ ᱛᱟᱞᱟᱛᱮ ᱟᱵᱚᱣᱟᱜ ᱡᱚᱛᱚ ᱞᱮᱠᱟᱱ ᱠᱟᱹᱢᱤ ᱨᱮᱭᱟᱜ ᱚᱱᱟ ᱫᱟᱲᱮᱵᱚᱱ ᱜᱚᱲᱚᱵᱚᱱ ᱮᱢ ᱫᱟᱲᱮᱭᱟᱜᱼᱟ ᱟᱫᱚ ᱚᱱᱟ ᱞᱮᱠᱟᱛᱮ ᱱᱚᱣᱟ ᱴᱚᱴᱷᱟᱨᱮ ᱟᱹᱰᱤ ᱩᱛᱟᱹᱨ ᱦᱚᱲ ᱡᱤᱭᱚᱱ ᱡᱤᱵᱤᱠᱟ ᱞᱮᱠᱟᱛᱮ ᱡᱤᱭᱚᱱ ᱠᱷᱟᱸᱰᱟᱭ ᱞᱮᱠᱟᱛᱮ ᱠᱟᱹᱢᱤ ᱵᱮᱵᱽᱥᱟᱼᱵᱟᱹᱱᱤᱡᱽᱠᱚ ᱞᱟᱜᱟᱣ ᱠᱟᱫᱟ ᱥᱟᱵᱽᱠᱟᱜ ᱢᱮ ᱟᱵᱚ ᱜᱟᱛᱟᱠ ᱨᱮᱫᱚ ᱡᱤᱵᱽ ᱡᱤᱭᱟᱹᱞᱤ ᱪᱷᱟᱲᱟ ᱵᱟᱵᱚᱱ ᱵᱟᱧᱞᱟᱣ ᱫᱟᱲᱮᱭᱟᱜᱼᱟ ᱩᱱᱠᱩ ᱪᱮᱛᱟᱱᱜᱮ ᱥᱟᱱᱟᱢ ᱠᱚ ᱡᱚᱛᱚᱜᱮ ᱡᱚᱛᱚᱱ ᱡᱳᱜᱟᱣᱨᱮ ᱡᱮᱢᱚᱱ ᱪᱟᱥᱼᱵᱟᱥ ᱨᱮᱦᱚᱸᱵᱚᱱ ᱞᱟᱜᱟᱣ ᱫᱟᱲᱮ ᱟᱠᱚᱣᱟ ᱪᱟᱥᱼᱵᱟᱥᱨᱮ ᱩᱱᱠᱚᱣᱟᱜ ᱥᱟᱨ ᱞᱮᱠᱟᱛᱮ ᱡᱟᱦᱟᱸᱠᱚ ᱡᱤᱱᱤᱥ ᱜᱩᱨᱤᱡᱠᱚ ᱧᱟᱢᱚᱜᱼᱟ ᱚᱱᱟ ᱠᱚᱦᱚᱸ ᱵᱚᱱ ᱞᱟᱜᱟᱣ ᱫᱟᱲᱮᱭᱟᱜᱼᱟ ᱚᱱᱟ ᱥᱟᱶᱛᱮ ᱵᱟᱯᱞᱟ ᱵᱷᱚᱡᱽ ᱵᱟᱦᱟ ᱥᱚᱦᱚᱨᱟᱭ ᱡᱚᱛᱚᱨᱮ ᱩᱱᱠᱚ ᱠᱟᱹᱢᱤᱭᱟᱹ ᱡᱤᱞ ᱡᱤᱭᱟᱹᱞᱤ ᱠᱟᱛᱮᱦᱚᱸ ᱟᱵᱚᱵᱚᱱ ᱵᱮᱵᱚᱦᱟᱨ ᱫᱟᱲᱮᱭᱟᱜ ᱠᱟᱱᱟ ᱟᱫᱚ ᱚᱱᱟ ᱞᱮᱠᱟᱛᱮ ᱟᱹᱰᱤᱜᱟᱱ ᱦᱚᱲᱜᱮ ᱱᱤᱛᱚᱜ ᱡᱟᱦᱟᱸᱭ ᱠᱚᱠᱚ ᱱᱤᱛᱦᱚᱸ ᱱᱚᱸᱰᱮ ᱟᱹᱰᱤᱜᱟᱱ ᱥᱤᱢ ᱥᱩᱠᱨᱤ ᱥᱩᱠᱨᱤᱠᱚ ᱵᱮᱵᱚᱦᱟᱨᱮᱫ ᱠᱚᱣᱟ ᱦᱟᱯᱛᱟ ᱯᱤᱪᱷᱤ ᱟᱹᱰᱤᱜᱟᱱ ᱮᱴᱟᱜ ᱜᱟᱛᱟᱠ ᱦᱚᱸᱠᱚ ᱪᱟᱹᱦᱤᱫᱟᱜ ᱠᱟᱱᱛᱮ ᱨᱩᱡᱤ ᱨᱳᱡᱽᱜᱟᱨᱦᱚᱸ ᱵᱟᱹᱲᱛᱤᱜ ᱠᱟᱱᱟ ᱚᱱᱛᱮ ᱠᱷᱚᱱᱟᱜᱦᱚᱸ ᱪᱟᱹᱦᱤᱫᱟ ᱵᱟᱹᱲᱛᱤᱜ ᱠᱟᱱᱟ ᱪᱟᱹᱦᱤᱫᱟ ᱵᱟᱹᱲᱛᱤ ᱞᱮᱱᱠᱷᱟᱱ ᱫᱚ ᱡᱤᱵᱽ ᱡᱤᱭᱟᱹᱞᱤ ᱠᱚᱣᱟᱜ ᱟᱹᱥᱩᱞ ᱡᱚᱛᱚᱱ ᱡᱳᱜᱟᱣᱦᱚᱸ ᱵᱟᱹᱲᱛᱤᱜᱼᱟ ᱚᱱᱟ ᱞᱮᱠᱟᱛᱮ ᱱᱚᱣᱟ ᱵᱷᱟᱜᱤᱧ ᱢᱚᱱᱮᱭᱮᱫᱟ ᱱᱚᱣᱟ ᱵᱮᱯᱟᱨ ᱥᱟᱞᱟᱜ ᱢᱮᱱᱟᱜᱼᱟ ᱟᱢᱼᱤᱧ ᱥᱟᱱᱟᱢ ᱦᱚᱲᱜᱮ ᱚᱱᱟ ᱵᱷᱟᱹᱜᱤ ᱫᱚᱨᱠᱟᱨᱚᱜ ᱠᱟᱱᱟ ᱡᱮᱦᱮᱛᱩ ᱠᱚᱢ ᱯᱚᱨᱤᱥᱨᱚᱢᱛᱮ ᱟᱵᱚ

ᱟᱵᱚ ᱜᱚᱲᱚ ᱡᱟᱦᱟᱸ ᱥᱟᱶᱛᱟ ᱩᱛᱱᱟᱹᱣ ᱞᱟᱹᱜᱤᱫᱵᱚ ᱧᱟᱢᱟ ᱚᱱᱟᱫᱚ ᱜᱟᱛᱟᱠ ᱨᱮᱭᱟᱜ ᱡᱟᱦᱟᱸ ᱟᱵᱚ ᱜᱟᱛᱟᱠ ᱨᱮᱭᱟᱜ ᱡᱟᱦᱟᱸ ᱟᱵᱚᱣᱟᱜ ᱢᱮᱱᱟᱜ ᱛᱟᱵᱚᱱᱟ ᱮᱱᱟᱱ ᱠᱷᱚᱱᱟᱜ ᱜᱮ ᱡᱟᱦᱟᱸᱠᱚ ᱟᱹᱥᱩᱞᱚᱜ ᱨᱮᱱᱟᱜ ᱦᱚᱨᱟᱠᱚ ᱚᱱᱟ ᱞᱮᱠᱟ ᱛᱮᱜᱮ ᱱᱚᱣᱟᱦᱚᱸ ᱟᱵᱚᱵᱚᱱ ᱠᱟᱹᱢᱤ ᱫᱟᱲᱮᱭᱟᱜᱼᱟ ᱵᱟ ᱫᱚᱨᱠᱟᱨᱚᱜ ᱠᱟᱱ ᱜᱮᱭᱟᱵᱚ ᱚᱱᱟ ᱥᱟᱱᱟᱢ ᱠᱚᱣᱟᱜ ᱜᱮ ᱵᱷᱟᱹᱜᱤ ᱦᱩᱭᱩᱜᱼᱟ